ᱦᱮᱸ ᱤᱧᱟᱹᱜ ᱴᱚᱴᱷᱟ ᱨᱮ ᱢᱤᱫᱴᱟᱝ ᱤᱛᱩᱱ ᱟᱥᱲᱟ ᱢᱮᱱᱟᱜᱼᱟ ᱚᱱᱟ ᱫᱚ ᱦᱩᱭᱩᱜ ᱠᱟᱱᱟ ᱯᱚᱱᱰᱤᱛ ᱨᱚᱜᱷᱩᱱᱟᱛᱷ ᱢᱩᱨᱢᱩ ᱟᱵᱟᱥᱤᱠ ᱥᱠᱩᱞ ᱱᱚᱣᱟ ᱤᱛᱩᱱ ᱟᱥᱲᱟ ᱨᱮ ᱥᱟᱱᱛᱟᱲ ᱥᱚᱢᱟᱡᱽ ᱨᱮᱭᱟᱜ ᱟᱹᱰᱤ ᱞᱮᱠᱟᱱᱟᱜ ᱱᱟᱜᱟᱢ ᱠᱚ ᱢᱮᱱᱟᱜᱼᱟ ᱥᱮᱠᱚ ᱯᱟᱲᱦᱟᱣ ᱠᱚᱣᱟ ᱟᱨ ᱱᱚᱣᱟ ᱱᱟᱜᱟᱢ ᱠᱚ ᱢᱩᱫᱽᱨᱮ ᱢᱤᱫᱴᱟᱝ ᱧᱩᱢ ᱩᱨᱩᱢ ᱚᱱ ᱚᱱᱞᱤᱭᱟᱹᱣᱟᱜ ᱥᱮ ᱵᱤᱫᱽᱫᱨᱳᱦᱤᱭᱟᱜ ᱧᱩᱛᱩᱢ ᱤᱧ ᱧᱩᱢ ᱮᱫᱟ ᱩᱱᱤ ᱫᱚᱭ ᱦᱩᱭᱩᱜ ᱠᱟᱱᱟ ᱵᱟᱵᱟ ᱛᱤᱞᱠᱟᱹ ᱢᱟᱹᱡᱷᱤ ᱵᱟᱵᱟ ᱛᱤᱞᱠᱟᱹ ᱢᱟᱹᱡᱷᱤ ᱥᱟᱱᱛᱟᱲ ᱥᱚᱢᱟᱡᱽ ᱨᱮ ᱟᱹᱰᱤ ᱜᱩᱱᱚᱢᱟᱢ ᱦᱚᱲᱠᱟᱱᱟᱭ ᱱᱩᱭ ᱫᱚ ᱟᱹᱰᱤ ᱦᱟᱨᱠᱮᱛ ᱥᱟᱥᱮᱛ ᱛᱮ ᱞᱟᱹᱲᱦᱟᱹᱭ ᱠᱟᱛᱮᱫ ᱮ ᱛᱟᱦᱮᱸ ᱠᱟᱱᱟ ᱟᱨ ᱟᱹᱰᱤ ᱤᱝᱨᱮᱡᱽ ᱠᱚ ᱛᱟᱞᱟ ᱨᱮᱦᱚᱸᱭ ᱞᱟᱹᱲᱦᱟᱹᱭ ᱟᱠᱟᱫ ᱛᱮ ᱩᱱᱤ ᱧᱩᱛᱩᱢ ᱫᱚ ᱱᱤᱛᱦᱚᱸ ᱡᱤᱭᱟᱹᱲ ᱜᱮ ᱢᱮᱱᱟᱜ ᱛᱟᱭᱟ ᱥᱟᱱᱛᱟᱲ ᱥᱚᱢᱟᱡᱽ ᱨᱮᱫᱚ ᱱᱚᱣᱟ ᱱᱟᱜᱟᱢ ᱫᱚ ᱥᱟᱱᱛᱟᱲᱤ ᱯᱟᱹᱨᱥᱤ ᱨᱮ ᱢᱮᱱᱟᱜᱼᱟ ᱢᱮᱱᱠᱷᱟᱱ ᱮᱴᱟᱜ ᱯᱟᱹᱨᱥᱤ ᱨᱮ ᱵᱟᱹᱱᱩᱜ ᱠᱷᱟᱹᱛᱤᱨ ᱤᱧ ᱫᱚᱧ ᱢᱚᱱᱮᱭᱟ ᱡᱟᱛᱮ ᱮᱴᱟᱜ ᱯᱟᱹᱨᱥᱤ ᱨᱮᱦᱚᱸ ᱛᱟᱦᱮᱱ ᱢᱟ ᱮᱴᱟᱜ ᱯᱟᱹᱨᱥᱤ ᱨᱮᱱ ᱜᱤᱫᱽᱨᱟᱹ ᱠᱚᱦᱚ ᱟᱨ ᱡᱟᱦᱟᱸᱭ ᱥᱟᱱᱛᱟᱲ ᱥᱚᱢᱟᱡᱽ ᱨᱮᱱ ᱜᱤᱫᱽᱨᱟᱹ ᱠᱚ ᱮᱴᱟᱜ ᱯᱟᱹᱨᱥᱤ ᱛᱮᱠᱚ ᱯᱟᱲᱦᱟᱜ ᱠᱟᱱᱟ ᱩᱱᱠᱚ ᱦᱚᱸ ᱡᱮᱢᱚᱱ ᱱᱚᱣᱟ ᱱᱟᱜᱟᱢ ᱫᱚᱠᱚ ᱯᱟᱲᱦᱟᱣ ᱛᱤᱭᱟᱹᱜᱽ ᱢᱟᱥᱮ ᱠᱚ ᱥᱮᱲᱟᱭ ᱢᱟ ᱱᱚᱣᱟ ᱫᱚ ᱤᱧᱤᱧ ᱢᱚᱱᱮᱭᱟ ᱟᱨ ᱡᱮᱢᱚᱱ ᱛᱟᱦᱮᱱ ᱢᱟ ᱚᱱᱟ ᱯᱟᱹᱨᱥᱤ ᱥᱟᱶᱦᱮᱫ ᱨᱮᱦᱚᱸ ᱵᱟᱵᱟ ᱛᱤᱞᱠᱟᱹ ᱢᱟᱹᱡᱷᱤᱭᱟᱜ ᱱᱟᱜᱟᱢ ᱱᱟᱥᱮᱱᱟᱜ ᱤᱧ ᱞᱟᱹᱭ ᱞᱮᱜᱮ ᱵᱟᱵᱟ ᱛᱤᱞᱠᱟᱹ ᱢᱟᱹᱡᱷᱤ ᱫᱚ ᱟᱹᱰᱤ

ᱵᱚᱝ ᱠᱚ ᱵᱚᱸᱜᱟ ᱛᱟᱞᱟᱭᱮ ᱞᱟᱹᱜᱤᱫ ᱠᱚ

ᱵᱟᱵᱟ ᱛᱤᱞᱠᱟᱹ ᱢᱟᱹᱡᱷᱤᱭᱟᱜ ᱱᱟᱜᱟᱢ ᱫᱚ ᱡᱮᱢᱚᱱ ᱡᱚᱛᱚ ᱯᱟᱹᱨᱥᱤ ᱛᱮᱜᱮ ᱚᱞᱼᱛᱚᱞ ᱫᱚ ᱛᱟᱦᱮᱱ ᱢᱟ ᱟᱨ ᱦᱩᱭᱩᱜ ᱢᱟ ᱡᱮᱢᱚᱱ